ᱱᱤᱛ ᱚᱠᱛᱚ ᱧᱮᱞ ᱧᱟᱢᱚᱜ ᱠᱟᱱᱟ ᱡᱩᱣᱟᱹᱱ ᱯᱚᱯᱚᱝᱲᱟ ᱠᱚ ᱥᱮ ᱟᱵᱚ ᱱᱚᱣᱟ ᱞᱟᱠᱪᱟᱨ ᱨᱮᱵᱚᱱ ᱧᱮᱞ ᱧᱟᱢ ᱮᱫᱟ ᱵᱟᱦᱟ ᱨᱮ ᱥᱚᱨᱦᱟᱭ ᱨᱮ ᱴᱟᱢᱟᱠ ᱛᱩᱢᱫᱟᱜ ᱛᱮ ᱵᱟᱝ ᱮᱱᱮᱡ ᱥᱮᱨᱮᱧ ᱠᱟᱛᱮ ᱢᱟᱭᱤᱠ ᱛᱮ ᱵᱚᱠᱥ ᱛᱮ ᱠᱚ ᱮᱱᱮᱡ ᱮᱫᱟ ᱟᱨ ᱟᱵᱚᱣᱟᱜ ᱞᱟᱠᱪᱟᱨ ᱟᱞᱜᱟ ᱠᱟᱱᱟ ᱪᱮᱫᱟᱜ ᱥᱮ ᱯᱟᱹᱦᱤᱞ ᱯᱩᱨᱩᱫᱷᱩᱞ ᱠᱚ ᱟᱠᱷᱲᱟ ᱨᱮ ᱵᱟᱝ ᱠᱚ ᱥᱮᱴᱮᱨᱚᱜ ᱠᱟᱱ ᱠᱷᱟᱹᱛᱤᱨ ᱟᱵᱚᱨᱮᱱ ᱯᱚᱯᱚᱝᱲᱟ ᱠᱚ ᱱᱟᱭ ᱛᱮ ᱱᱟᱯᱟᱭ ᱛᱮ ᱫᱤᱥ ᱦᱩᱫᱤᱥ ᱵᱟᱝ ᱠᱚ ᱦᱟᱛᱟᱣ ᱫᱟᱲᱮᱭᱟᱜ ᱠᱟᱱᱟ